ᱱᱤᱛᱚᱜᱟᱜ ᱡᱩᱜᱽ ᱨᱮ ᱠᱮᱢᱮᱨᱟ ᱵᱮᱵᱷᱟᱨ ᱫᱚ ᱰᱤᱡᱤᱴᱮᱞ ᱠᱮᱢᱨᱟ ᱠᱟᱱᱟ ᱢᱟᱲᱟᱝ ᱥᱮᱫᱟᱜ ᱠᱮᱢᱨᱟ ᱡᱟᱦᱟᱸ ᱛᱟᱦᱮᱸ ᱚᱱᱟ ᱨᱤᱞ ᱨᱮ ᱯᱷᱳᱴᱳ ᱟᱹᱨᱩᱵ ᱠᱟᱛᱮᱫ ᱠᱚ ᱵᱮᱱᱟᱣᱟ ᱛᱟᱦᱮᱱᱟ ᱱᱤᱛᱳᱜ ᱟᱨ ᱢᱟᱲᱟᱝ ᱥᱮᱫ ᱠᱷᱚᱱ ᱠᱮᱢᱨᱟ ᱨᱮ ᱚᱱᱛᱚᱨ ᱫᱚ ᱟᱹᱰᱤ ᱵᱷᱮᱜᱟᱨᱟ ᱢᱟᱲᱟᱝ ᱫᱚ ᱚᱯᱷ ᱠᱮᱢᱮᱨᱟ ᱡᱟᱦᱟᱸ ᱨᱤᱞ ᱠᱚ ᱟᱹᱨᱩᱵᱟ ᱛᱟᱦᱮᱱᱚᱜ ᱫᱟᱜ ᱨᱮ ᱚᱱᱟ ᱯᱚᱨᱤᱥᱠᱟᱨ ᱠᱟᱛᱮᱫ ᱯᱷᱚᱴᱳ ᱛᱟᱦᱮᱱᱟᱚᱜ ᱧᱮᱧ ᱧᱟᱢᱚᱜᱼᱟ ᱠᱟ ᱴᱤᱡ ᱥᱚᱢᱚᱭᱮ ᱧᱚᱜᱼᱮ ᱦᱟᱛᱟᱣ ᱧᱚᱜᱟ ᱱᱤᱛᱚᱜᱟᱜ ᱰᱤᱡᱤᱴᱮᱞ ᱠᱮᱢᱮᱨᱟ ᱨᱮᱫᱚ ᱚᱱᱟ ᱚᱱᱛᱚᱨ ᱢᱮᱱᱟᱜᱼᱟ ᱡᱮ ᱱᱤᱛᱳᱜ ᱜᱮᱢ ᱯᱷᱳᱴᱳᱭᱱᱟ ᱱᱤᱛᱳᱜ ᱜᱮᱢ ᱧᱮᱧ ᱧᱟᱢ ᱠᱮᱫᱟ ᱱᱤᱛᱳᱜ ᱜᱮ ᱥᱚᱸᱜᱮ ᱦᱚᱸ ᱟᱨᱩᱵ ᱦᱚᱸ ᱜᱟᱱᱚᱜ ᱠᱟᱱ ᱜᱮᱭᱟ ᱰᱤᱡᱤᱴᱮᱞ ᱨᱮ ᱵᱚᱫᱚᱞ ᱠᱟᱛᱮᱫ ᱟ ᱰᱤᱜᱮ ᱵᱮᱵᱚᱦᱟᱨ ᱛᱮᱫ ᱟᱹᱰᱤᱜᱮ ᱵᱷᱮᱜᱟᱨ ᱜᱮᱭᱟ ᱯᱷᱳᱴᱳ ᱞᱮᱠᱟᱛᱮ ᱱᱤᱛᱚᱜᱟᱜ ᱯᱷᱳᱴᱳ ᱫᱚ ᱰᱤᱡᱤᱴᱮᱞ ᱦᱤᱥᱟᱹᱵᱽᱛᱮ ᱯᱷᱳᱴᱳ ᱨᱮᱭᱟᱜ ᱢᱮᱫᱦᱟ ᱦᱚᱢ ᱵᱚᱫᱚᱞ ᱫᱟᱲᱮᱭᱟᱜ ᱠᱟᱱᱟ ᱟᱡᱟᱜ ᱩᱵ ᱟᱭᱟᱜ ᱢᱮᱫᱦᱟ ᱟᱡᱟᱜ ᱰᱮᱨᱮᱥ ᱟᱡᱟᱜ ᱡᱚᱛᱚ ᱟᱡᱟᱜ ᱥᱤᱱ ᱡᱟᱦᱟᱜᱮ ᱵᱮᱠᱜᱨᱟᱣᱩᱸᱰ ᱥᱤᱱ ᱰᱤᱡᱤᱴᱮᱞ ᱠᱚᱢᱯᱤᱭᱩᱴᱟᱨ ᱰᱤᱡᱤᱴᱮᱞ ᱚᱰᱚᱠ ᱠᱟᱛᱮᱫ ᱟᱹᱰᱤᱜᱮ ᱵᱷᱮᱜᱟᱨ ᱵᱷᱮᱜᱟᱨ ᱜᱟᱱᱚᱜ ᱠᱟᱱᱟ ᱟᱨ ᱚᱱᱟ ᱵᱮᱱᱟᱣ ᱠᱟᱛᱮᱫ ᱜᱮ ᱥᱮᱫᱟᱭ ᱟᱨ ᱱᱤᱛᱚᱜᱟᱜ ᱫᱤᱱ ᱟᱹᱰᱤᱜᱮ ᱛᱚᱯᱷᱟᱛ ᱢᱮᱱᱟᱜᱼᱟ ᱰᱤᱡᱤᱴᱮᱞ ᱦᱤᱥᱟᱹᱵᱽᱛᱮ ᱚᱱᱟ ᱢᱟᱲᱟᱝ ᱥᱮᱫ ᱠᱷᱚᱱᱟᱜ ᱫᱚ ᱟᱹᱰᱤᱜᱮ ᱵᱚᱫᱚᱞᱚᱜ ᱠᱟᱱᱟ ᱢᱟᱲᱟᱝ ᱠᱷᱚᱱᱟᱜ ᱟᱨ ᱱᱤᱛᱳᱜ ᱠᱷᱚᱱᱟᱜ ᱚᱱᱛᱚᱨ ᱚᱱᱛᱚᱨ ᱚᱸᱰᱤᱜᱮ ᱢᱮᱱᱟᱜᱼᱟ ᱟᱨ ᱵᱷᱮᱜᱟᱨ ᱫᱚ ᱪᱤᱠᱟᱹᱛᱮ ᱵᱷᱮᱜᱟᱨᱟ ᱢᱟᱲᱟᱝ ᱟᱛᱮ ᱫᱚ ᱠᱟᱹᱴᱤᱡ ᱥᱚᱢᱚᱭ ᱦᱟᱛᱟᱣᱮᱫᱼᱟ ᱱᱤᱛᱚᱜᱟᱜ ᱛᱮᱫᱚ ᱥᱚᱢᱚᱭ ᱫᱚ ᱵᱟᱭ ᱦᱟᱛᱟᱣᱮᱫᱼᱟ ᱞᱚᱜᱚᱱᱛᱮ ᱟᱨ ᱦᱟᱸᱰᱮ ᱠᱷᱚᱱ ᱱᱟᱰᱮ ᱵᱷᱮᱡᱟ ᱦᱚᱸ ᱜᱟᱱᱚᱜ ᱠᱟᱱᱟ ᱰᱤᱡᱤᱴᱮᱞ ᱠᱮᱢᱨᱟ ᱦᱩᱭᱱᱟ ᱰᱤᱡᱤᱴᱮᱞ ᱵᱷᱤᱰᱤᱭᱳᱜᱨᱟᱯᱷᱤ ᱦᱩᱭᱱᱟ ᱚᱱᱟ ᱦᱤᱥᱟᱹᱵᱽᱛᱮ ᱟᱹᱰᱤᱜᱮ ᱟᱞᱟᱜᱟ ᱟᱨ ᱱᱤᱛᱚᱜᱟᱜ ᱛᱮᱫᱚ ᱰᱤᱡᱤᱴᱮᱞ ᱦᱤᱥᱟᱹᱵᱽ ᱛᱮ ᱪᱷᱟᱛᱟ ᱞᱮᱠᱟᱱ ᱦᱚᱸ ᱟ ᱰᱤ ᱰᱷᱮᱨ ᱞᱚᱜᱚᱱ ᱜᱮ ᱪᱷᱟᱯᱟᱜ ᱠᱟᱱᱟ ᱟᱢᱟᱜ ᱯᱷᱳᱴᱳ ᱦᱚᱸ ᱟᱢᱟᱜ ᱥᱤᱱ ᱦᱚᱸ ᱚᱲᱟᱜ ᱨᱮᱭᱟᱜ ᱪᱷᱟᱯᱟ ᱥᱚᱫᱚᱨᱚᱜ ᱠᱟᱱᱟ ᱟᱹᱰᱤᱞᱮᱠᱟᱱ ᱵᱷᱮᱜᱟᱨ ᱵᱷᱮᱜᱟᱨ ᱵᱮᱵᱚᱦᱟᱨ ᱚᱰᱚᱠᱟᱠᱟᱱᱟ ᱟᱨ ᱱᱚᱣᱟ ᱠᱚᱨᱟᱣ ᱟᱠᱟᱱᱟ ᱟᱨ ᱵᱩᱡᱷᱟᱹᱣ ᱦᱚᱸ ᱵᱩᱡᱷᱟᱹᱣ ᱟᱠᱟᱱᱟ ᱡᱮ ᱰᱤᱡᱤᱴᱮᱞ ᱥᱟᱞᱟᱜ ᱫᱚ ᱠᱷᱚᱱᱟᱜ ᱱᱤᱛᱚᱜᱟᱜ ᱥᱟᱞᱟᱜ ᱫᱚ ᱟᱹᱰᱤᱜᱮ ᱵᱷᱮᱜᱟᱨ ᱜᱮᱭᱟ